ᱵᱷᱟᱨᱚᱛᱤᱭᱚ ᱥᱟᱜᱟᱲᱚᱢ ᱵᱮᱵᱚᱥᱛᱟ ᱫᱚ ᱟᱹᱰᱤ ᱞᱮᱠᱟᱱ ᱢᱮᱱᱟᱜᱼᱟ ᱥᱚᱲᱚᱠ ᱯᱚᱛᱷ ᱨᱮᱹᱞ ᱯᱚᱛᱷ ᱡᱟᱦᱟᱡᱽ ᱯᱚᱛᱷ ᱢᱮᱱᱠᱷᱟᱱ ᱱᱤᱛᱳᱜ ᱫᱤᱱᱚ ᱨᱮ ᱟᱹᱰᱤ ᱩᱛᱟᱹᱨ ᱡᱟᱱᱵᱟᱦᱚᱱ ᱜᱟᱹᱰᱤ ᱜᱷᱚᱲᱟ ᱪᱟᱹᱞᱩᱜ ᱠᱟᱱᱟ ᱚᱱᱟ ᱞᱮᱠᱟᱛᱮ ᱜᱟᱹᱰᱤ ᱜᱷᱚᱲᱟ ᱛᱤᱱᱟᱹᱜ ᱦᱩᱭᱟᱠᱟᱱᱟ ᱥᱚᱢᱚᱥᱥᱟ ᱦᱚᱸ ᱩᱱᱟᱹᱜ ᱰᱷᱮᱨ ᱟᱠᱟᱱᱟ ᱪᱮᱫᱟᱜ ᱥᱮ ᱱᱤᱛᱳᱜ ᱡᱟᱱᱵᱟᱦᱚᱱ ᱡᱩᱜᱽ ᱱᱤᱛᱳᱜ ᱡᱟᱱᱵᱟᱦᱚᱱ ᱪᱷᱟᱲᱟ ᱮᱴᱟᱜ ᱠᱟᱛᱷᱟ ᱜᱮ ᱵᱟᱭ ᱞᱟᱹᱭᱟ ᱱᱤᱛᱳᱜ ᱫᱚ ᱮᱠᱞᱟ ᱛᱮ ᱜᱟᱹᱰᱤ ᱜᱷᱚᱲᱟ ᱦᱩᱭ ᱠᱟᱛᱮᱫ ᱡᱟᱦᱟᱸᱭ ᱦᱩᱸᱥᱤᱭᱟᱨᱤ ᱵᱩᱫᱽᱫᱷᱤᱢᱟᱱ ᱩᱱᱤ ᱫᱚ ᱫᱤᱥᱚᱢ ᱦᱚᱸᱭ ᱫᱟᱬᱟᱭᱮᱫ ᱜᱮᱭᱟ ᱩᱰᱟᱹᱱ ᱜᱟᱹᱰᱤ ᱛᱮ ᱦᱳᱠ ᱥᱚᱲᱚᱠ ᱯᱚᱛᱷ ᱛᱮ ᱦᱳᱠ ᱱᱤᱛᱳᱜ ᱫᱚ ᱱᱚᱣᱟ ᱵᱤᱜᱽᱜᱟᱱᱟᱜ ᱢᱤᱫᱴᱟᱱ ᱚᱵᱚᱫᱟᱱ ᱦᱚᱸᱵᱚ ᱞᱟᱹᱭ ᱫᱟᱲᱮᱭᱟᱜᱼᱟ ᱠᱤᱱᱛᱩ ᱱᱤᱛᱳᱜ ᱧᱮᱞᱚᱜ ᱠᱟᱱᱟ ᱫᱤᱱ ᱠᱮ ᱫᱤᱱ ᱛᱤᱱᱟᱹᱜ ᱜᱟᱹᱰᱤ ᱜᱷᱚᱲᱟ ᱚᱱᱟ ᱩᱯᱚᱨ ᱨᱮ ᱩᱱᱟᱹᱜ ᱮᱠᱥᱤᱰᱮᱱᱴ ᱱᱟᱱᱟ ᱨᱚᱠᱚᱢ ᱫᱩᱨᱜᱚᱴᱷᱚᱱᱟ ᱜᱷᱚᱴᱟᱣ ᱛᱮᱜᱮ ᱛᱟᱦᱮᱱ ᱠᱟᱱᱟ ᱦᱚᱭᱛᱚ ᱱᱚᱣᱟ ᱫᱚ ᱠᱳᱱᱳ ᱴᱨᱚᱯᱤᱠ ᱞᱟᱭᱤᱱ ᱨᱮ ᱫᱳᱥ ᱦᱚᱛᱮᱡ ᱛᱮᱦᱚᱸ ᱦᱩᱭᱩᱜ ᱠᱟᱱᱟ ᱠᱤᱱᱛᱩ ᱱᱚᱣᱟ ᱠᱚ ᱜᱟᱹᱰᱤ ᱴᱷᱤᱠᱼᱴᱷᱟᱠ ᱯᱚᱨᱤᱵᱚᱦᱚᱱ ᱞᱟᱹᱜᱤᱫ ᱛᱮ ᱥᱚᱨᱠᱟᱨ ᱱᱟᱱᱟ ᱨᱚᱠᱚᱢ ᱴᱚᱯᱤᱠ ᱟᱭᱤᱱ ᱟᱨᱚ ᱡᱟᱼᱡᱟ ᱢᱮᱱᱟᱜᱼᱟ ᱦᱚᱭᱛᱚ ᱚᱱᱟ ᱱᱤᱭᱚᱢ ᱠᱚ ᱵᱟᱠᱚ ᱢᱟᱱᱟᱣ ᱵᱟᱛᱟᱣᱮᱫ ᱛᱮ ᱦᱩᱭᱩᱜ ᱠᱟᱱᱟ ᱠᱤᱱᱛᱩ ᱧᱮᱞᱚᱜ ᱠᱟᱱᱟ ᱱᱚᱣᱟ ᱪᱮᱫ ᱜᱟᱹᱰᱤᱼᱜᱷᱚᱲᱟ ᱪᱮᱛᱟᱱ ᱨᱮ ᱟᱭᱢᱟ ᱥᱚᱢᱚᱥᱥᱟ ᱥᱚᱢᱟᱥᱥᱟ ᱦᱩᱭᱩᱜ ᱠᱟᱱ ᱨᱮᱦᱚᱸ ᱠᱤᱱᱛᱩ ᱜᱟᱹᱰᱤᱼᱜᱷᱚᱲᱟ ᱫᱚ ᱪᱟᱞᱟᱣ ᱵᱷᱮᱫᱽ ᱛᱮᱜᱮ ᱢᱮᱱᱟᱜᱼᱟ ᱚᱠᱚᱭ ᱦᱚᱸᱛᱚ ᱵᱟᱝᱠᱚ ᱢᱮᱱᱮᱫᱟ ᱡᱮ ᱥᱚᱢᱚᱥᱥᱟ ᱦᱩᱭᱩᱜ ᱠᱟᱱᱟ ᱟᱫᱚ ᱱᱚᱣᱟ ᱠᱚ ᱡᱟᱱᱵᱟᱦᱚᱱ ᱪᱮᱛᱟᱱ ᱨᱮ ᱡᱟᱛᱮ ᱚᱥᱩᱵᱤᱫᱟ ᱵᱟᱝ ᱦᱩᱭᱩᱜ ᱛᱟᱨ ᱞᱮᱜᱮ ᱥᱚᱴᱷᱤᱠ ᱨᱩᱞ ᱵᱟᱰᱟᱭ ᱦᱩᱭᱩᱜᱼᱟ ᱛᱟᱨᱯᱚᱨ ᱮᱢᱚᱱ ᱠᱤᱪᱷᱩᱼᱠᱤᱪᱷᱩ ᱵᱮᱵᱚᱥᱛᱷᱟ ᱥᱚᱨᱠᱟᱨ ᱦᱚᱸ ᱦᱟᱛᱟᱣ ᱦᱩᱭᱩᱜ ᱛᱟᱭᱟ ᱡᱟᱛᱮ ᱮᱸᱻ ᱜᱟᱰᱤᱼᱜᱷᱚᱲᱟ ᱯᱚᱨᱤᱵᱚᱦᱚᱱ ᱴᱷᱤᱠᱼᱴᱷᱤᱠ ᱡᱮᱱᱚ ᱡᱟᱛᱟᱭᱟᱛᱚᱜ ᱟᱨ ᱚᱱᱟ ᱠᱚ ᱵᱤᱠᱚᱞᱯᱚ ᱦᱤᱥᱟᱹᱵᱽ ᱛᱮᱦᱚᱸ ᱡᱟᱛᱮ ᱟᱨᱚ ᱯᱚᱨᱤᱵᱚᱦᱚᱱ ᱩᱛᱱᱟᱹᱣ ᱨᱟᱠᱟᱵ ᱜᱟᱱᱚᱜᱼᱟ ᱚᱱᱟ ᱠᱚ ᱯᱚᱨᱤᱠᱚᱞᱯᱚᱱᱟ ᱥᱚᱨᱠᱟᱨ ᱦᱚᱸ ᱦᱟᱛᱟᱣ ᱦᱩᱭᱩᱜ ᱛᱟᱭᱟ